ᱢᱟᱲᱟᱝ ᱫᱚ ᱡᱟᱦᱟᱸ ᱵᱚᱱ ᱧᱮᱞ ᱫᱟᱲᱮᱭᱟᱜ ᱠᱟᱱᱟ ᱠᱷᱩᱪᱨᱟᱹ ᱯᱩᱭᱥᱟᱹ ᱞᱮᱠᱟᱛᱮ ᱟᱭᱢᱟ ᱜᱟᱱ ᱯᱚᱭᱥᱟ ᱵᱚᱱ ᱛᱟᱦᱮᱸ ᱞᱮᱱᱟ ᱡᱟᱦᱟᱸ ᱫᱚ ᱟᱴᱟᱱᱟ ᱪᱟᱹᱨ ᱟᱱᱟ ᱯᱚᱸᱪᱤᱥ ᱯᱩᱭᱥᱟᱹ ᱢᱤᱫ ᱴᱟᱠᱟ ᱦᱚᱸ ᱪᱮ ᱪᱟᱹᱨᱟᱱᱟ ᱦᱚᱸ ᱛᱟᱦᱮᱸ ᱞᱮᱱᱟ ᱡᱮ ᱱᱤᱛᱚᱜ ᱡᱟᱦᱟᱸ ᱚᱱᱟ ᱠᱚᱴᱷᱮᱱ ᱱᱤᱛᱚᱜ ᱫᱚ ᱢᱤᱫᱴᱟᱠᱟ ᱵᱟᱴ ᱴᱟᱠᱟ ᱢᱚᱬᱮ ᱴᱟᱠᱟ ᱟᱨ ᱜᱮᱞ ᱴᱟᱠᱟ ᱜᱮ ᱠᱷᱩᱪᱨᱟᱹᱵᱚᱱ ᱢᱮᱱᱮᱜᱼᱟ ᱡᱟᱦᱟᱸ ᱡᱮ ᱯᱩᱱᱭᱟᱹᱜᱮ ᱵᱚᱱ ᱧᱮᱞ ᱫᱟᱲᱮᱭᱟᱜ ᱠᱟᱱᱟ ᱚᱱᱟ ᱤᱫᱤᱛᱮ ᱯᱟᱹᱭᱠᱟᱹᱨᱤ ᱵᱟᱡᱟᱨ ᱨᱮ ᱢᱟᱲᱟᱝ ᱫᱚ ᱛᱟᱦᱮᱱ ᱟᱵᱚ ᱡᱮ ᱠᱷᱩᱪᱨᱟᱹ ᱡᱟᱦᱟᱱᱟᱜ ᱡᱮ ᱡᱩᱫᱤ ᱯᱩᱭᱥᱟᱹ ᱠᱚ ᱛᱟᱵᱚᱱ ᱵᱟᱭ ᱛᱟᱦᱮᱱᱟ ᱛᱚ ᱟᱵᱚ ᱚᱱᱟ ᱪᱟᱣᱞᱮ ᱥᱮ ᱥᱤᱢ ᱠᱚ ᱤᱫᱤ ᱠᱟᱛᱮ ᱡᱟᱦᱟᱱᱟᱜ ᱩᱛᱩ ᱵᱩᱞᱩᱝ ᱥᱩᱱᱩᱢ ᱵᱚᱱ ᱦᱟᱛᱟᱣ ᱮᱫᱟ ᱛᱚ ᱱᱤᱛᱚᱜ ᱱᱚᱣᱟ ᱚᱱᱞᱟᱭᱤᱱ ᱥᱚᱯᱤᱝ ᱵᱟᱵᱚᱫ ᱨᱮᱦᱚᱸ ᱢᱤᱫᱴᱤᱡ ᱟᱭᱢᱟ ᱨᱳᱞ ᱢᱮᱱᱟᱜᱼᱟ ᱡᱮ ᱡᱟᱦᱟᱸ ᱟᱵᱚ ᱚᱱᱞᱟᱭᱤᱱ ᱛᱮᱵᱚᱱ ᱢᱟᱜᱟᱣ ᱫᱟᱲᱮᱭᱟᱜᱼᱟ ᱚᱲᱟᱜ ᱨᱮ ᱫᱩᱲᱩᱵ ᱫᱩᱲᱩᱵ ᱡᱮ ᱚᱱᱟ ᱨᱮᱫᱚ ᱯᱩᱭᱥᱟᱹ ᱢᱟᱱᱮ ᱠᱷᱩᱪᱨᱟᱹ ᱨᱮᱭᱟᱜ ᱫᱚᱨᱠᱟᱨ ᱜᱮ ᱵᱟᱝ ᱡᱟᱦᱟᱸ ᱛᱤᱱᱟᱹᱜ ᱯᱩᱭᱥᱟᱹ ᱦᱩᱭ ᱠᱚᱜᱼᱟ ᱤᱱᱟᱹᱜ ᱜᱮ ᱟᱢᱟᱜ ᱜᱩᱜᱩᱞ ᱯᱮ ᱮᱹᱠᱟᱣᱩᱱᱴ ᱫᱚᱣᱨᱟ ᱵᱷᱮᱡᱟ ᱫᱟᱲᱮ ᱟᱭᱟ ᱚᱱᱞᱟᱭᱤᱱ ᱥᱚᱯᱤᱝ ᱛᱮ ᱟᱭᱢᱟᱜᱟᱱ ᱥᱟᱢᱟᱱ ᱦᱚᱸᱢ ᱚᱰᱟᱨ ᱫᱟᱲᱮᱭᱟᱜᱼᱟ ᱚᱱᱟ ᱠᱚᱜᱮ ᱟᱨ ᱡᱟᱹᱥᱛᱤ ᱠᱟᱛᱷᱟ ᱵᱟᱹᱧ ᱢᱮᱱᱟ